ᱟᱞᱮ ᱟᱹᱛᱩ ᱨᱮ ᱫᱤᱱᱟᱹᱢᱜᱮ ᱦᱟᱺᱰᱤ ᱯᱟᱹᱣᱨᱟᱹ ᱠᱚ ᱪᱚᱱᱫᱟᱭ ᱮᱫᱟ ᱚᱱᱟ ᱦᱟᱺᱰᱤ ᱯᱟᱹᱣᱨᱟᱹ ᱧᱩ ᱛᱮ ᱦᱚᱲ ᱠᱚ ᱧᱩ ᱵᱩᱞ ᱠᱟᱛᱮᱫ ᱠᱚ ᱠᱟᱹᱭᱡᱟᱹ ᱠᱷᱟᱹᱯᱟᱹᱨᱤᱜ ᱠᱟᱱᱟ ᱢᱮᱱᱠᱷᱟᱱ ᱦᱟᱺᱰᱤ ᱯᱟᱹᱣᱨᱟᱹ ᱧᱩ ᱫᱚ ᱟᱹᱰᱤ ᱜᱮ ᱠᱷᱟᱨᱟᱯᱼᱟ ᱟᱨ ᱚᱱᱟ ᱦᱟᱺᱰᱤ ᱯᱟᱹᱣᱨᱟᱹ ᱧᱩ ᱠᱟᱛᱮᱫ ᱜᱮ ᱟᱹᱛᱷᱟᱹᱲᱤ ᱵᱟᱹᱦᱩ ᱜᱤᱫᱽᱨᱟᱹ ᱥᱟᱞᱟᱜ ᱠᱚ ᱠᱟᱹᱭᱡᱟᱹ ᱠᱷᱟᱹᱯᱟᱹᱨᱤᱜ ᱠᱟᱱᱟ ᱜᱷᱟᱸᱨᱚᱧᱡᱽᱨᱮ ᱮᱸᱴᱠᱮᱴᱚᱲᱮ ᱛᱮᱭᱟᱨᱚᱜ ᱠᱟᱱᱟ ᱚᱱᱟᱛᱮ ᱟᱹᱰᱤ ᱦᱟᱺᱰᱤ ᱯᱟᱹᱣᱨᱟᱹ ᱧᱩ ᱫᱚ ᱮᱠᱟᱞ ᱜᱮ ᱵᱟᱝ ᱴᱷᱤᱠᱟ